ᱦᱮᱸ ᱪᱷᱚᱵᱤ ᱟᱸᱠᱟᱣ ᱨᱮᱭᱟᱜ ᱠᱚᱣᱥᱚᱞ ᱫᱚ ᱢᱮᱱᱟᱜ ᱜᱮᱭᱟ ᱟᱭᱢᱟ ᱨᱚᱠᱚᱢ ᱜᱮ ᱚᱱᱟᱜᱮ ᱤᱭᱩ ᱴᱤᱭᱩᱵᱽ ᱨᱮᱧ ᱧᱮᱞ ᱵᱟᱲᱟ ᱟᱠᱟᱫᱟ ᱫᱟᱨᱮ ᱱᱟᱹᱲᱤ ᱜᱟᱰᱟ ᱪᱮᱬᱮ ᱟᱭᱢᱟ ᱨᱚᱠᱚᱢ ᱠᱚ ᱟᱸᱠᱟᱣ ᱟᱠᱟᱫ ᱠᱚᱣᱟ ᱩᱱᱠᱩ ᱟᱹᱰᱤ ᱥᱚᱦᱚᱡᱽ ᱟᱹᱰᱤ ᱩᱥᱟᱹᱨᱟ ᱚᱱᱟ ᱟᱸᱠᱟᱣ ᱦᱚᱸ ᱦᱩᱭ ᱟᱠᱟᱱ ᱛᱟᱠᱚᱣᱟ ᱩᱱᱠᱩᱣᱟᱜ ᱧᱮᱞᱛᱮ ᱟᱹᱰᱤ ᱨᱟᱹᱥᱠᱟᱹ ᱜᱮᱧ ᱵᱩᱡᱽ ᱠᱮᱫᱟ ᱚᱱᱟ ᱠᱷᱟᱹᱛᱤᱨ ᱛᱮ ᱩᱱᱠᱩ ᱧᱮᱞ ᱛᱮ ᱤᱧ ᱦᱚᱸ ᱟᱸᱠᱟᱣ ᱠᱟᱫ ᱜᱤᱭᱟᱹᱧ ᱪᱷᱚᱵᱤ ᱠᱚ ᱟᱨ ᱟᱹᱰᱤ ᱩᱥᱟᱹᱨᱟᱜᱮ ᱦᱩᱭᱩᱜᱼᱟ